ᱜᱟᱹᱭ ᱰᱟᱝᱨᱟ ᱦᱚᱸ ᱡᱟᱦᱟᱸᱞᱮ ᱟᱹᱥᱩᱞ ᱠᱚᱣᱟ ᱚᱱᱮ ᱩᱱᱠᱩ ᱠᱚᱫᱚ ᱡᱚᱛᱚ ᱱᱟᱭ ᱜᱮ ᱱᱟᱯᱟᱭ ᱠᱟᱛᱮ ᱜᱮᱞᱮ ᱫᱚᱦᱚ ᱠᱚᱣᱟ ᱚᱱᱟ ᱵᱩᱥᱩᱯ ᱠᱚ ᱮᱢ ᱠᱟᱛᱮᱫ ᱵᱟᱥ ᱧᱩᱛᱩᱢ ᱢᱮᱱᱟᱜ ᱛᱟᱭᱟ ᱫᱷᱤᱬᱩ ᱜᱟᱭ ᱩᱱᱤ ᱫᱚᱭ ᱦᱩᱭᱩᱜ ᱠᱟᱱᱟᱭ ᱥᱮᱣᱞᱟ ᱰᱟᱝᱨᱟ ᱩᱱᱤ ᱫᱚᱭ ᱦᱩᱭᱩᱜ ᱠᱟᱱᱟ ᱠᱟᱵᱨᱟ ᱰᱟᱝᱨᱟ ᱚᱱᱠᱟ ᱠᱟᱛᱮ ᱞᱮ ᱫᱚᱦᱚ ᱠᱚᱣᱟ ᱟᱨ ᱡᱟᱦᱟᱸᱭ ᱥᱩᱠᱨᱤ ᱠᱚ ᱢᱮᱨᱚᱢ ᱠᱚᱦᱚᱸ ᱱᱚᱣᱟ ᱦᱚᱦᱚᱣᱟᱭ ᱞᱮᱠᱷᱟᱱ ᱜᱮ ᱫᱮᱞᱟ ᱠᱟᱞᱩ ᱦᱤᱡᱩᱜ ᱢᱮ ᱫᱮᱞᱟ ᱟᱨ ᱥᱤᱢ ᱠᱚᱦᱚᱸ ᱟᱜ ᱟᱜ ᱦᱤᱡᱩᱜ ᱢᱮ ᱫᱮᱞᱟ ᱡᱚᱢᱟᱜ ᱤᱧ ᱮᱢᱟᱢ ᱠᱟᱱᱟ ᱚᱱᱠᱟ ᱠᱟᱛᱮ ᱞᱮ ᱩᱱᱠᱩ ᱥᱚᱸᱜᱮ ᱦᱚᱸ ᱡᱚᱛᱚ ᱱᱚᱸᱰᱮ ᱧᱮᱞ ᱞᱮᱢ ᱠᱷᱟᱱ ᱜᱮ ᱟᱠᱚ ᱛᱮᱜᱮ ᱠᱚ ᱥᱩᱨᱩᱜᱼᱟ ᱡᱚᱢᱟᱜᱼᱮ ᱮᱢᱟ ᱞᱮ ᱠᱟᱱᱟ ᱚᱱᱠᱟ ᱤᱭᱟᱹ ᱠᱟᱛᱮ ᱞᱮ ᱡᱚᱛᱚ ᱠᱤᱪᱷᱩ ᱜᱮ ᱞᱮ ᱟᱹᱥᱩᱞ ᱠᱚᱣᱟ ᱟᱨ ᱩᱱᱠᱩ ᱥᱚᱸᱜᱮ ᱢᱟᱱᱮ ᱯᱩᱨᱟᱹ ᱢᱮᱞ ᱞᱮ ᱛᱟᱦᱮᱱᱟ ᱞᱟᱛᱟ ᱞᱟᱛᱟᱞᱮ ᱛᱟᱦᱮᱱᱟ ᱦᱚᱦᱚᱣᱟᱠᱚ ᱞᱮᱠᱷᱟᱱ ᱜᱮᱠᱚ ᱦᱤᱡᱩᱜᱼᱟ ᱡᱚᱛᱚ ᱜᱮ ᱟᱨ ᱛᱟᱨᱯᱚᱨᱮ ᱢᱟᱱᱮ ᱡᱚᱛᱚ ᱜᱮ ᱡᱚᱛᱚ